ᱰᱟᱝᱨᱟ ᱜᱟᱹᱰᱤ ᱵᱟᱥ ᱜᱟᱹᱰᱤ ᱴᱮᱠᱥᱤ ᱜᱟᱹᱰᱤ ᱰᱩᱞᱩᱝ ᱜᱟᱹᱰᱤ ᱡᱟᱦᱟᱸᱴᱟᱜ ᱞᱮ ᱢᱮᱛᱟᱜ ᱠᱟᱱᱟ ᱥᱟᱭᱠᱮᱞ ᱟᱯᱮ ᱦᱮᱸ ᱰᱩᱞᱩᱝ ᱜᱟᱹᱰᱤ ᱚᱱᱟ ᱫᱚᱞᱮ ᱢᱮᱛᱟᱜᱼᱟ ᱟᱨ ᱯᱚᱨ ᱱᱚᱛᱮ ᱴᱮᱠᱥᱤ ᱜᱟᱹᱰᱤ ᱠᱟᱨ ᱜᱟᱹᱰᱤ ᱩᱰᱟᱹᱱ ᱜᱟᱹᱰᱤ ᱤᱱᱟᱹᱜ ᱜᱮᱠᱚ ᱢᱮᱱᱟ